ᱟᱞᱮ ᱦᱚᱱᱚᱛ ᱨᱮ ᱫᱷᱚᱨᱚᱢ ᱴᱷᱟᱶ ᱫᱚ ᱦᱳᱭᱳᱜ ᱠᱟᱱᱟ ᱠᱚᱝᱠᱟᱞᱤ ᱛᱚᱞᱟ ᱛᱟᱨᱟᱯᱤᱴ ᱟᱨ ᱟᱞᱮᱫᱚ ᱥᱚᱦᱚᱨᱟᱭ ᱯᱚᱨᱚᱵᱽᱜᱮ ᱞᱟᱹᱴᱩ ᱯᱚᱨᱚᱵᱽ ᱠᱟᱱ ᱛᱟᱞᱮᱭᱟ ᱯᱳᱥᱢᱟᱥ ᱯᱚᱪᱤᱥ ᱛᱟᱹᱨᱤᱠᱷ ᱠᱷᱚᱱ ᱮᱛᱚᱦᱚᱵᱚᱜ ᱛᱟᱞᱮᱭᱟ ᱡᱷᱚᱛᱚ ᱟᱛᱳ ᱨᱮᱫᱚ ᱥᱚᱢᱟᱱ ᱛᱮᱫᱚ ᱥᱚᱦᱨᱟᱭ ᱫᱚ ᱵᱟᱝ ᱦᱳᱭᱳᱜᱼᱟ ᱚᱠᱚᱭ ᱫᱚ ᱯᱩᱪᱤᱥ ᱚᱠᱚᱭ ᱫᱚ ᱪᱷᱟᱵᱽᱵᱤᱥ ᱚᱠᱚᱭ ᱫᱚ ᱥᱟᱛᱟᱥ ᱦᱤᱞᱟᱹᱜ ᱦᱳᱭᱳᱜ ᱛᱟᱠᱚᱣᱟ ᱟᱨ ᱟᱞᱮᱫᱚ ᱯᱩᱪᱤᱥ ᱥᱮ ᱯᱳᱥ ᱠᱷᱚᱱ ᱜᱮᱞᱮ ᱥᱚᱦᱚᱨᱟᱭᱚᱜᱼᱟ ᱯᱩᱪᱤᱥᱮ ᱯᱳᱥ ᱯᱳᱭᱞᱳ ᱢᱟᱦᱟ ᱫᱚ ᱥᱤᱢᱠᱚ ᱪᱟᱣᱞᱮ ᱠᱚᱠᱚ ᱩᱴᱷᱟᱹᱣᱟ ᱩᱴᱷᱟᱹᱣ ᱠᱟᱛᱮᱫ ᱢᱟᱴ ᱨᱮᱠᱚ ᱵᱚᱸᱜᱟ ᱠᱚᱣᱟ ᱵᱚᱸᱜᱟ ᱠᱟᱛᱮᱫ ᱠᱚ ᱥᱳᱲᱮᱭᱟ ᱥᱳᱲᱮ ᱠᱟᱛᱮᱫ ᱜᱤᱫᱽᱨᱟᱹ ᱯᱤᱫᱽᱨᱟᱹ ᱠᱚ ᱡᱚᱢᱟ ᱟᱨ ᱛᱟᱨᱯᱚᱨᱮ ᱫᱚ ᱵᱮᱹᱞᱮᱹᱠᱚᱠᱚ ᱞᱮᱵᱮᱫ ᱦᱚᱪᱩ ᱠᱚᱣᱟ ᱰᱟᱝᱨᱟ ᱟᱨ ᱡᱟᱦᱟᱸᱭ ᱨᱮᱱ ᱰᱟᱝᱨᱟ ᱵᱮᱹᱞᱮᱹᱭ ᱞᱮᱵᱮᱫᱟ ᱩᱱᱠᱩᱨᱮᱱ ᱰᱟᱝᱨᱟ ᱫᱚᱠᱚ ᱥᱤᱸᱫᱩᱨᱟᱭᱟ ᱟᱫᱚ ᱟᱠᱚ ᱚᱲᱟᱜᱨᱮᱱ ᱦᱚᱲᱠᱚ ᱵᱩᱡᱷᱟᱹᱣᱟ ᱟᱞᱮᱨᱮᱱ ᱰᱟᱝᱨᱟ ᱵᱮᱹᱞᱮᱹᱫᱚᱭ ᱞᱮᱵᱮᱫ ᱟᱠᱟᱫᱟ ᱚᱱᱟ ᱫᱚᱥᱟᱨ ᱫᱤᱱ ᱦᱤᱞᱳᱜ ᱫᱚᱞᱮ ᱵᱚᱸᱜᱟᱜᱼᱟ ᱦᱟᱯᱲᱟᱢᱠᱚ ᱦᱟᱹᱰᱤ ᱠᱚᱞᱮ ᱪᱚᱰᱚᱨ ᱟᱠᱚᱣᱟ ᱚᱱᱟ ᱛᱮᱥᱟᱨ ᱫᱤᱱᱦᱤᱞᱟᱹᱜ ᱫᱚ ᱰᱟᱝᱨᱟᱠᱚᱞᱮ ᱠᱷᱩᱱᱴᱟᱹᱣ ᱠᱚᱣᱟ ᱠᱩᱞᱦᱤᱨᱮ ᱟᱨ ᱟᱹᱭᱩᱵ ᱥᱮᱫ ᱫᱚ ᱜᱟᱫᱮᱞ ᱜᱟᱫᱮᱞ ᱠᱩᱲᱤ ᱠᱚᱲᱟ ᱠᱚ ᱥᱟᱡᱟᱣ ᱥᱟᱯᱲᱟᱣ ᱠᱟᱛᱮᱫ ᱠᱚᱲᱟ ᱠᱚᱫᱚ ᱯᱟᱸᱧᱪᱤᱠᱚ ᱰᱮᱸᱜᱟ ᱠᱮᱛᱮᱫ ᱛᱩᱢᱫᱟᱜ ᱴᱟᱢᱟᱠ ᱱᱤᱭᱮᱠᱚ ᱛᱳᱫᱳᱜᱼᱟ ᱟᱨ ᱟᱹᱰᱤ ᱟᱴᱞᱮ ᱨᱟᱹᱥᱠᱟᱹᱭᱟ ᱪᱮᱛᱟᱱ ᱠᱩᱞᱦᱤ ᱠᱷᱚᱱ ᱞᱟᱛᱟᱨ ᱠᱩᱞᱦᱤᱞᱮ ᱮᱱᱮᱡ ᱨᱟᱠᱟᱵ ᱟᱞᱮ ᱮᱱᱮᱡ ᱯᱷᱮᱰᱚᱜ ᱟᱞᱮ ᱟᱨ ᱚᱱᱟ ᱛᱮᱥᱟᱨ ᱫᱤᱱ ᱦᱤᱞᱟᱹᱜ ᱫᱚ ᱞᱮ ᱡᱟᱞᱮᱭᱟ ᱜᱚᱴᱟ ᱴᱚᱞᱟ ᱟᱨ ᱚᱱᱟ ᱛᱮᱥᱟᱨ ᱫᱤᱱ ᱦᱤᱞᱳᱜ ᱫᱚᱞᱮ ᱥᱟᱠᱨᱟᱛᱚᱜᱼᱟ ᱱᱟᱭᱠᱮ ᱵᱟᱵᱟ ᱚᱲᱟᱜ ᱨᱮᱭ ᱯᱤᱴᱷᱟᱹᱭᱟᱭ ᱯᱤᱴᱷᱟᱹ ᱠᱟᱛᱮᱫ ᱵᱟᱨᱦᱮ ᱥᱮᱫ ᱨᱮ ᱠᱚ ᱯᱤᱴᱷᱟᱹᱠᱚ ᱛᱩᱧᱟ